ᱦᱮᱸ ᱦᱮᱸ ᱛᱟᱦᱚᱞᱮ ᱱᱚᱜᱼᱚᱭ ᱡᱮ ᱱᱩᱱᱟᱹᱜ ᱜᱟᱱ ᱟᱵᱚ ᱥᱟᱱᱛᱟᱲ ᱦᱚᱲ ᱡᱟᱦᱟᱸᱛᱤᱱᱟᱹᱜ ᱢᱟᱱᱮ ᱯᱟᱹᱦᱤᱞ ᱦᱟᱯᱲᱟᱢ ᱠᱚᱠᱚ ᱛᱟᱦᱮᱸᱠᱟᱱᱟ ᱡᱮ ᱚᱸᱰᱮ ᱠᱷᱚᱱ ᱱᱚᱣᱟᱴᱟᱜ ᱴᱷᱮᱱ ᱠᱷᱚᱱ ᱦᱟᱱᱟ ᱴᱷᱮᱱ ᱦᱟᱸᱰᱮ ᱠᱚ ᱩᱪᱟᱹᱲᱚᱜ ᱠᱟᱱᱟ ᱩᱱᱠᱩ ᱛᱚ ᱩᱪᱟᱹᱲ ᱱᱟᱪᱟᱲ ᱠᱟᱛᱮ ᱜᱮᱛᱚ ᱜᱤᱨᱟᱹᱵᱟᱥ ᱩᱪᱟᱹᱲ ᱱᱟᱪᱟᱲ ᱠᱟᱛᱮ ᱜᱮᱛᱚ ᱫᱤᱱ ᱠᱚ ᱠᱟᱴᱟᱣᱮᱫᱟ ᱛᱤᱥ ᱨᱮᱠᱚ ᱩᱱᱱᱚᱛᱤᱜᱼᱟ

ᱟᱪᱪᱷᱟ ᱟᱪᱪᱷᱟ ᱦᱮᱸ ᱟᱪᱪᱷᱟ ᱦᱮᱸ ᱦᱮᱸ ᱦᱮᱸ ᱟᱪᱪᱷᱟ ᱦᱮᱸ ᱦᱮᱸ ᱟᱪᱪᱷᱟ ᱴᱷᱤᱠᱜᱮᱭᱟ ᱦᱮᱸᱛᱚ ᱦᱮᱸᱛᱚ ᱟᱫᱚ ᱟᱪᱪᱷᱟ ᱧᱮᱞᱢᱮ ᱱᱚᱣᱟ ᱩᱱᱫᱤᱱ ᱠᱷᱚᱱ ᱱᱚᱣᱟ ᱦᱟᱲᱟᱢ ᱦᱟᱯᱲᱟᱢ ᱠᱚ ᱤᱱᱠᱟᱹᱠᱟᱛᱮ ᱠᱚ ᱪᱟᱞᱟᱣ ᱤᱫᱤᱭᱟᱠᱟᱫᱟ ᱵᱤᱨ ᱵᱩᱨᱩ ᱤᱭᱟᱹᱛᱮ ᱵᱤᱨ ᱵᱩᱨᱩ ᱫᱟᱨᱮ ᱫᱟᱨᱮ ᱧᱮᱞᱛᱮᱠᱚ ᱛᱟᱦᱮᱸ ᱠᱟᱛᱮ ᱠᱚ ᱵᱷᱤᱴᱟᱹ ᱠᱚ ᱛᱮᱭᱟᱨᱟᱠᱟᱫᱟ ᱡᱚᱛᱚ ᱱᱟᱞᱟ ᱡᱚᱞᱟ ᱥᱚᱵ ᱡᱚᱛᱚ ᱠᱤᱪᱷᱩ ᱟᱨ ᱚᱱᱟ ᱡᱩᱫᱤ ᱵᱚᱱ ᱫᱟᱹᱲ ᱵᱟᱹᱜᱤᱭᱟᱜᱼᱟ ᱚᱱᱟ ᱦᱚᱸᱛᱚ ᱩᱪᱤᱛ ᱫᱚ ᱵᱟᱝ ᱠᱟᱱ ᱛᱟᱵᱚᱱᱟ ᱥᱮ ᱦᱮᱸ ᱦᱮᱸ ᱟᱪᱪᱷᱟ ᱪᱷᱟ ᱪᱷᱟ ᱪᱷᱟ ᱪᱷᱟ ᱴᱷᱤᱠᱜᱮᱭᱟ ᱛᱟᱦᱚᱞᱮ ᱠᱷᱟᱱ ᱫᱚ ᱦᱮᱸ ᱚᱱᱟ ᱦᱚᱛᱮᱫᱛᱮ ᱢᱟᱱᱮ ᱟᱵᱚ ᱫᱚ ᱚᱱᱠᱟ ᱢᱟᱱᱮ ᱱᱚᱣᱟ ᱵᱩᱨᱩ ᱠᱚ ᱪᱮᱛᱟᱱ ᱠᱷᱚᱱ ᱫᱚ ᱦᱟᱱᱟ ᱵᱤᱞᱟᱹᱛ ᱥᱮᱱ ᱟᱬᱜᱚᱢ ᱵᱚᱱ ᱪᱟᱞᱟᱜᱼᱟ ᱪᱟᱞᱟᱜ ᱠᱟᱱᱟ ᱵᱚᱱ ᱚᱱᱛᱮ ᱨᱮ ᱢᱟᱱᱮ ᱜᱷᱟᱸᱨᱚᱡᱽ ᱵᱚᱱ ᱛᱮᱭᱟᱨ ᱮᱫᱟ ᱦᱮᱸ ᱵᱩᱡ ᱫᱟᱲᱮᱭᱟᱫᱟᱹᱧ ᱴᱷᱤᱠᱜᱮᱭᱟ ᱦᱮᱸ ᱦᱮᱸ